ᱯᱟᱭᱨᱟᱜ ᱵᱚᱞᱛᱮ ᱤᱧ ᱛᱮᱫᱚ ᱢᱤᱫᱫᱷᱚᱢ ᱠᱟᱹᱴᱤᱡᱜᱤᱧ ᱛᱟᱦᱮᱸᱠᱟᱱᱟ ᱢᱟᱱᱮ ᱥᱮ ᱥᱚᱢᱚᱭ ᱢᱤᱫᱷᱚᱢ ᱟᱞᱮ ᱢᱟᱱᱮ ᱟᱞᱮ ᱯᱟᱥᱮᱨᱮᱜᱤ ᱜᱟᱹᱰᱭᱟᱹ ᱞᱮᱠᱟ ᱦᱮᱱᱟᱜᱼᱟ ᱯᱩᱠᱷᱨᱤᱞᱮᱠᱟ ᱫᱟᱜᱫᱚ ᱟᱭᱢᱟᱜᱮ ᱦᱮᱱᱟᱜᱼᱟ ᱛᱚᱠᱷᱚᱱ ᱥᱮ ᱥᱚᱢᱚᱭ ᱠᱟᱹᱴᱤᱡ ᱨᱮᱜᱤ ᱡᱟᱧ ᱯᱟᱭᱨᱟᱞᱮᱱᱟ ᱮᱯᱚᱨ ᱛᱚᱠᱷᱚᱱ ᱛᱚ ᱠᱟᱹᱴᱤᱡᱜᱮ ᱵᱟᱹᱧ ᱵᱩᱡᱷᱟᱹᱣᱮᱫ ᱠᱟᱱᱛᱟᱦᱮᱱᱟ ᱡᱮ ᱪᱮᱫᱞᱮᱠᱟ ᱠᱩ ᱯᱟᱭᱨᱟᱜᱼᱟ ᱟᱨ ᱥᱮᱨᱚᱠᱚᱢ ᱛᱚ ᱪᱤᱫᱞᱮᱠᱟᱛᱚ ᱴᱚᱞᱟ ᱠᱚᱨᱮᱛᱚ ᱚᱠᱚᱭᱦᱚᱸ ᱵᱟᱠᱩ ᱛᱟᱦᱮᱱᱟ ᱛᱚ ᱱᱤᱡᱮ ᱛᱮᱜᱤ ᱜᱤᱫᱽᱨᱟᱹ ᱜᱟᱛᱤᱜ ᱜᱟᱛᱤᱜ ᱛᱮ ᱢᱟᱱᱮ ᱡᱟᱦᱟᱸᱭᱜᱤ ᱡᱮᱢᱚᱱᱮ ᱰᱟᱹᱵᱨᱟᱹᱜ ᱚᱱᱠᱟ ᱚᱱᱠᱟᱛᱮᱜᱤ ᱠᱩ ᱪᱤᱫᱮᱜ ᱠᱟᱱᱛᱟᱦᱮᱱᱟ ᱛᱚ ᱤᱧᱛᱚ ᱥᱮᱨᱚᱠᱚᱢ ᱡᱟ ᱢᱤᱫᱽᱫᱷᱚᱢ ᱜᱤᱧ ᱯᱧᱭᱨᱟᱞᱮᱱᱟ ᱚᱠᱟᱦᱟᱱᱮ ᱠᱟᱹᱴᱤᱡ ᱥᱩᱢᱟᱹᱭ ᱟᱨ ᱱᱮᱛᱟᱨ ᱞᱟᱹᱴᱩ ᱦᱟᱨᱟ ᱵᱟᱲᱟ ᱠᱟᱛᱮᱜ ᱫᱚ ᱟᱨ ᱥᱮᱨᱚᱠᱚᱢ ᱛᱚ ᱜᱟᱹᱰᱭᱟᱹ ᱵᱟ ᱱᱚᱫᱤ ᱠᱚᱨᱮᱛᱚ ᱯᱟᱭᱨᱟᱜ ᱫᱚ ᱵᱟᱝ ᱦᱩᱭ ᱵᱟᱲᱟᱣᱟᱠᱟᱱᱟ ᱠᱤᱱᱛᱩ ᱛᱚᱠᱷᱚᱱ ᱢᱤᱫᱽᱫᱷᱚᱢ ᱯᱩᱠᱷᱨᱤᱨᱮ ᱫᱟᱜᱫᱚ ᱟᱭᱢᱟᱫᱚ ᱟᱭᱢᱟᱜᱤ ᱛᱟᱦᱮᱸ ᱠᱟᱱᱟ ᱪᱟᱹᱨᱤᱫᱷᱟᱨᱮ ᱫᱚ ᱟᱭᱢᱟ ᱟᱭᱢᱟ ᱫᱟᱜ ᱛᱟᱦᱮᱸ ᱠᱟᱱᱟ ᱥᱮᱠᱷᱟᱱᱮᱜᱤ ᱢᱤᱫᱽᱫᱷᱚᱢ ᱠᱟᱹᱴᱤᱡᱨᱮ ᱛᱚᱠᱷᱚᱱᱤᱧ ᱯᱟᱭᱨᱟᱞᱮᱱᱟ ᱮᱯᱚᱨ ᱛᱚᱠᱷᱚᱱ ᱫᱚ ᱢᱟᱱᱮ ᱵᱟᱹᱧ ᱵᱩᱡᱷ ᱟᱠᱟᱱ ᱛᱟᱦᱮᱱᱟ ᱡᱮ ᱪᱮᱫᱞᱮᱠᱟᱠᱩ ᱯᱟᱭᱨᱟᱜ ᱟ ᱠᱤᱱᱛᱩ ᱱᱤᱡᱮᱨ ᱤᱪᱷᱟ ᱞᱮᱠᱟ ᱱᱤᱡᱮᱨ ᱡᱮᱨᱚᱠᱚᱢᱜᱤ ᱠᱚᱨᱟᱣ ᱟᱠᱟᱫᱟ ᱛᱚᱠᱷᱚᱱᱤᱧ ᱯᱟᱭᱨᱟᱣ ᱟᱠᱟᱱᱟ ᱮᱨᱯᱚᱨ ᱵᱚᱱᱰᱷᱩᱠᱚᱫᱚ ᱤᱧᱥᱟᱛᱮᱜ ᱡᱟᱦᱟᱸᱭᱠᱩ ᱛᱟᱦᱮᱸ ᱠᱟᱱᱟ ᱩᱱᱠᱩᱫᱚ ᱟᱨᱚ ᱰᱷᱤᱨᱠᱩ ᱵᱟᱲᱟᱭᱟ ᱪᱮᱫᱞᱮᱠᱟᱠᱩ ᱯᱟᱭᱨᱟᱜᱼᱟ ᱠᱤᱱᱛᱩ ᱥᱮᱨᱚᱠᱚᱢ ᱦᱩᱭᱱᱟᱡᱮ ᱯᱟᱭᱨᱟ ᱨᱮᱱᱟᱜ ᱤᱭᱟᱹᱫᱚ ᱵᱟᱹᱱᱩᱜ ᱛᱤᱧᱟᱹ ᱡᱮ ᱯᱟᱭᱨᱟ ᱠᱟᱛᱮᱜ ᱪᱮᱫᱞᱮᱠᱟ ᱵᱩᱡᱷᱟᱹᱜᱼᱟ ᱠᱟᱨᱚᱱ ᱢᱤᱫᱽᱫᱷᱚᱢᱜᱤ ᱡᱚᱠᱷᱚᱱ ᱠᱟᱹᱴᱤᱡᱨᱮ ᱯᱟᱭᱨᱟᱣ ᱟᱠᱟᱱᱟ ᱟᱞᱮᱭᱟᱜ ᱢᱟᱱᱮ ᱟᱞᱮᱭᱟᱜ ᱴᱚᱞᱟ ᱯᱩᱠᱷᱨᱤ ᱨᱮᱜᱤ ᱠᱚᱱᱚ ᱤᱭᱟᱹᱛᱮ ᱢᱟᱱᱮ ᱩᱱᱥᱩᱢᱟᱹᱭ ᱤᱧ ᱯᱷᱚᱨ ᱵᱟ ᱠᱚᱱᱚ ᱤᱭᱟᱹ ᱱᱚᱫᱤ ᱠᱚᱱᱚ ᱠᱚᱱᱚ ᱞᱟᱹᱴᱩ ᱥᱩᱢᱩᱫᱨᱚ ᱨᱮᱫᱚ ᱛᱚᱠᱷᱚᱱ ᱫᱚ ᱯᱟᱭᱨᱟᱜ ᱫᱚ ᱵᱟᱝ ᱦᱩᱭ ᱟᱠᱟᱱᱟ ᱥᱩᱫᱩ ᱮᱠᱢᱟᱛᱨᱚ ᱤᱭᱟᱹᱨᱮᱜᱤ ᱯᱩᱠᱷᱨᱤ ᱨᱮᱜᱤ ᱡᱚᱠᱷᱚᱱ ᱟᱹᱰᱤ ᱠᱟᱹᱴᱤᱡ ᱤᱧᱛᱦᱮᱸ ᱠᱟᱱᱟ ᱛᱚᱠᱷᱚᱱ ᱨᱮᱜᱤ ᱯᱟᱭᱨᱟ ᱛᱟᱦᱮᱸ ᱠᱟᱱᱟ ᱛᱚ ᱛᱚᱠᱷᱚᱱ ᱫᱚ ᱩᱱᱟᱹᱜ ᱵᱟᱹᱧ ᱵᱩᱡᱷᱟᱹᱣᱮᱫ ᱠᱟᱱᱛᱟᱦᱮᱱᱟ ᱡᱮ ᱪᱮᱫᱞᱮᱠᱟ ᱠᱩ ᱪᱮᱫᱞᱮᱠᱟ ᱠᱟᱛᱮᱜ ᱠᱩ ᱯᱟᱭᱨᱟᱜᱼᱟ ᱥᱮᱨᱚᱠᱚᱢ ᱛᱚ ᱩᱱᱟᱹᱜ ᱵᱟᱹᱧ ᱵᱟᱲᱟᱭᱟ